ᱯᱟᱨᱚᱢᱮᱱ ᱠᱳᱵᱷᱤᱰ ᱞᱚᱠᱰᱟᱣᱩᱱ ᱨᱮ ᱢᱳᱵᱟᱭᱤᱞ ᱯᱷᱳᱱ ᱚᱠᱟ ᱞᱮᱠᱟ ᱜᱤᱫᱽᱨᱟᱹ ᱟᱜ ᱚᱞᱚᱜ ᱯᱟᱲᱦᱟᱣ ᱨᱮ ᱥᱩᱵᱤᱫᱷᱟ ᱥᱮ ᱚᱥᱩᱵᱤᱫᱷᱟ ᱠᱚᱭ ᱥᱤᱨᱡᱟᱹᱣ ᱞᱮᱜᱼᱟ ᱚᱱᱟ ᱞᱮᱠᱟᱛᱮ ᱞᱟᱹᱭᱟ ᱡᱮ ᱢᱳᱵᱟᱭᱤᱞ ᱯᱷᱳᱱ ᱫᱚ ᱟᱹᱰᱤ ᱟᱭᱢᱟ ᱜᱮ ᱜᱚᱲᱚ ᱥᱚᱯᱚᱦᱚᱫᱼᱮ ᱮᱢ ᱠᱟᱱᱟ ᱪᱮᱫᱟᱜ ᱥᱮ ᱱᱮᱛᱟᱨ ᱫᱚ ᱤᱱᱴᱟᱨᱱᱮᱴ ᱡᱩᱜᱽ ᱚᱱᱞᱟᱭᱤᱱ ᱛᱮ ᱟᱭᱢᱟ ᱠᱟᱹᱢᱤ ᱜᱮ ᱠᱚᱨᱟᱣ ᱜᱟᱱᱚᱜ ᱠᱟᱱ ᱛᱟᱦᱮᱸᱫ ᱠᱟᱱᱟ ᱡᱟᱦᱟᱸ ᱫᱚ ᱥᱠᱩᱞ ᱠᱷᱚᱱ ᱢᱟᱪᱮᱫ ᱠᱚ ᱚᱱᱞᱟᱭᱤᱱ ᱛᱮ ᱚᱞᱚᱜ ᱯᱟᱲᱦᱟᱣ ᱠᱚ ᱪᱟᱹᱞᱩ ᱞᱮᱫᱟ ᱤᱱᱠᱟᱹ ᱞᱮᱠᱟᱛᱮ ᱟᱭᱢᱟ ᱜᱤᱫᱽᱨᱟᱹ ᱠᱚᱜᱮ ᱚᱱᱞᱟᱭᱤᱱ ᱛᱮ ᱚᱞᱚᱜ ᱯᱟᱲᱦᱟᱜ ᱨᱮᱱᱟᱜ ᱥᱩᱵᱤᱫᱷᱟ ᱠᱚ ᱧᱟᱢᱮᱫ ᱛᱟᱦᱮᱸ ᱠᱟᱱᱟ ᱚᱱᱞᱟᱭᱤᱱ ᱛᱮ ᱚᱞ ᱯᱟᱲᱦᱟᱣ ᱨᱮᱱᱟᱜ ᱥᱩᱵᱤᱫᱷᱟ ᱫᱚ ᱚᱲᱟᱜ ᱨᱮ ᱫᱩᱲᱩᱵ ᱠᱟᱛᱮᱫ ᱜᱮᱠᱚ ᱯᱟᱲᱦᱟᱜ ᱠᱟᱱ ᱛᱟᱦᱮᱸ ᱠᱟᱱᱟ ᱡᱟᱦᱟᱸ ᱫᱚ ᱥᱠᱩᱞ ᱨᱮ ᱥᱮᱱ ᱞᱮᱱᱠᱷᱟᱱ ᱟᱭᱢᱟ ᱮᱸᱴᱠᱮᱴᱚᱲᱮ ᱛᱟᱦᱮᱸ ᱠᱟᱱᱟ ᱥᱤᱨᱡᱟᱹᱣ ᱞᱮᱱᱟ ᱫᱚ ᱚᱱᱟ ᱠᱚ ᱮᱸᱴᱠᱮᱴᱚᱲᱮ ᱱᱚᱣᱟ ᱢᱳᱵᱟᱭᱤᱞ ᱦᱚᱛᱮᱫ ᱛᱮᱜᱮ ᱥᱚᱦᱞᱮ ᱜᱟᱱ ᱠᱟᱱᱟ ᱚᱱᱟᱛᱮ ᱢᱳᱵᱟᱭᱤᱞ ᱥᱮ ᱚᱱᱞᱟᱭᱤᱱ ᱠᱞᱟᱥ ᱫᱚ ᱟᱹᱰᱤᱜᱮ ᱡᱟᱹᱨᱩᱲᱟ ᱛᱟᱦᱮᱸᱫ ᱠᱟᱱᱟ ᱵᱟᱠᱷᱟᱱ ᱫᱚ ᱩᱱᱟᱹᱜ ᱫᱤᱱ ᱥᱠᱩᱞ ᱵᱚᱱᱫᱚ ᱛᱟᱦᱮᱱ ᱨᱮ ᱯᱟᱹᱴᱷᱩᱣᱟᱹ ᱠᱚ ᱚᱞ ᱯᱟᱲᱦᱟᱣ ᱥᱟᱶ ᱡᱚᱲᱦᱟᱣ ᱵᱟᱝᱠᱚ ᱛᱟᱦᱮᱸ ᱠᱚᱜᱼᱟ ᱚᱱᱟ ᱥᱟᱶ ᱥᱟᱶᱛᱮ ᱡᱮᱞᱮᱠᱟ ᱚᱞ ᱯᱟᱲᱦᱟᱣ ᱨᱮ ᱢᱚᱱᱮ ᱠᱚ ᱞᱟᱜᱟᱣ ᱞᱮᱫᱟ ᱤᱱᱠᱟᱹᱜᱮ ᱢᱳᱵᱟᱭᱤᱞ ᱨᱮ ᱟᱭᱢᱟ ᱞᱮᱠᱟᱱ ᱜᱮᱢ ᱠᱚ ᱥᱟᱶᱛᱮ ᱟᱭᱢᱟ ᱞᱮᱠᱟᱱ ᱱᱤᱭᱟᱹ ᱤᱱᱴᱟᱨᱱᱮᱴ ᱨᱮ ᱟᱭᱢᱟ ᱞᱮᱠᱟᱱ ᱡᱤᱱᱤᱥ ᱠᱚ ᱧᱮᱞ ᱛᱮᱦᱚᱸ ᱜᱤᱫᱽᱨᱟᱹ ᱠᱚ ᱢᱚᱱ ᱠᱚ ᱠᱟᱹᱴᱤᱡ ᱯᱟᱞᱴᱟᱣ ᱞᱮᱱ ᱛᱟᱠᱚ ᱛᱟᱦᱮᱸᱫ ᱠᱟᱱᱟ ᱤᱱᱠᱟᱹᱨᱮ ᱚᱞᱚᱜ ᱯᱟᱲᱦᱟᱣ ᱨᱮ ᱠᱤᱪᱷᱩ ᱫᱚ ᱮᱸᱴᱠᱮᱴᱚᱲᱮ ᱦᱚᱸ ᱥᱤᱨᱡᱟᱹᱜ ᱠᱟᱱ ᱛᱟᱦᱮᱸᱫ